ᱟᱹᱛᱩ ᱯᱟᱲᱟ ᱨᱮ ᱰᱟᱹᱱ ᱡᱩᱜᱤᱱ ᱫᱚᱢᱮ ᱜᱮᱠᱚ ᱯᱟᱨᱪᱟᱣ ᱟᱠᱟᱱᱟ ᱢᱮᱱᱛᱮ ᱟᱸᱡᱚᱢᱚᱜ ᱠᱟᱱᱟ ᱥᱟᱶᱛᱮ ᱟᱹᱛᱩ ᱨᱮ ᱜᱤᱫᱽᱨᱟᱹ ᱠᱚ ᱢᱟᱨᱟᱝ ᱠᱚ ᱦᱩᱰᱤᱧ ᱠᱚ ᱡᱷᱚᱛᱚ ᱜᱮᱠᱚ ᱜᱩᱡᱩᱜ ᱠᱟᱱᱟ ᱥᱟᱶᱛᱮ ᱰᱟᱝᱜᱽᱨᱤ ᱢᱤᱦᱩᱸ ᱢᱮᱨᱚᱢ ᱦᱚᱸᱠᱚ ᱜᱩᱡᱩᱜ ᱠᱟᱱᱟ ᱚᱱᱟ ᱜᱮ ᱩᱱᱠᱩᱣᱟᱜ ᱜᱚᱡ ᱟᱸᱡᱚᱢ ᱛᱮ ᱡᱚᱛᱚ ᱜᱮᱠᱚ ᱞᱟᱹᱭ ᱫᱟ ᱡᱮ ᱰᱟᱹᱱ ᱠᱚ ᱡᱚᱢ ᱟᱠᱟᱫᱮᱭᱟ ᱤᱧ ᱦᱚᱸ ᱚᱱᱠᱟ ᱜᱮ ᱢᱤᱫ ᱫᱤᱱ ᱵᱟᱡᱟᱨ ᱥᱮᱫ ᱠᱷᱚᱱ ᱤᱧ ᱦᱟᱹᱡᱩᱜ ᱠᱟᱱ ᱛᱟᱦᱮᱱ ᱦᱮᱡ ᱦᱮᱡ ᱛᱤᱧ ᱧᱮᱞ ᱠᱮᱫᱟ ᱢᱤᱫᱴᱟᱝ ᱞᱟᱛᱟᱨ ᱨᱮ ᱪᱤᱞᱤ ᱪᱚᱭ ᱞᱟᱲᱟᱣ ᱜᱚᱫ ᱠᱮᱫᱟ ᱟᱫᱚ ᱵᱷᱟᱹ ᱜᱤ ᱪᱮᱦᱨᱟ ᱧᱮᱞ ᱠᱮᱫᱟ ᱡᱮ ᱢᱤᱫ ᱴᱮᱱ ᱠᱩᱲᱤ ᱦᱚᱯᱚᱱ ᱜᱮ ᱚᱸᱰᱮ ᱢᱮᱱᱟᱭᱟ ᱠᱤᱱᱛᱩ ᱦᱚᱲᱢᱚ ᱨᱮᱫᱚ ᱠᱚᱱᱚ ᱞᱩᱜᱽᱲᱤᱜ ᱜᱤ ᱵᱟᱹᱱᱩᱜ ᱛᱟᱭᱟ ᱟᱫᱚ ᱵᱚᱛᱚᱨ ᱡᱟᱞᱟ ᱤᱧ ᱦᱚᱸ ᱟᱹᱛᱩ ᱥᱮᱫ ᱜᱤᱧ ᱦᱮᱡ ᱮᱱᱟ ᱟᱹᱛᱩ ᱨᱮ ᱥᱟᱱᱟᱢ ᱦᱚᱲ ᱤᱧ ᱢᱮᱛᱟᱫ ᱠᱚᱣᱟ ᱪᱚᱞᱚ ᱥᱮ ᱵᱚᱱ ᱧᱮᱞᱮᱭᱟ ᱚᱱᱰᱮ ᱪᱤᱞᱤ ᱪᱚᱧ ᱧᱟᱢ ᱞᱮᱫᱮᱭᱟ ᱡᱚᱛᱚ ᱜᱮᱠᱚ ᱥᱮᱱ ᱮᱱᱟ ᱥᱮᱱ ᱠᱟᱛᱮᱫ ᱞᱮ ᱧᱮᱞᱟ ᱪᱤᱞᱤ ᱦᱚᱸ ᱵᱟᱹᱱᱩᱜ ᱠᱚᱣᱟ ᱟᱫᱚ ᱚᱱᱟ ᱧᱮᱞ ᱛᱮ ᱡᱚᱛᱚ ᱜᱮᱠᱚ ᱞᱟᱹᱭ ᱠᱮᱫᱟ ᱪᱤᱞᱤ ᱦᱚᱸ ᱵᱟᱝ ᱭᱟ ᱩᱱᱤ ᱫᱚᱭ ᱰᱟᱹᱱ ᱠᱟᱱᱟᱭ ᱪᱷᱟᱱ ᱮᱱᱟᱭ ᱚᱴᱟᱝ ᱮᱱᱟᱭ ᱟᱫᱚ ᱱᱚᱶᱟ ᱛᱮᱜᱮ ᱤᱧᱟᱜ ᱠᱟᱛᱷᱟ ᱫᱚ ᱠᱚ ᱯᱟᱹᱛᱭᱟᱹᱣ ᱟᱫᱟ